ᱚᱸᱰᱮ ᱤᱥᱠᱩᱞ ᱨᱮ ᱤᱭᱟᱹ ᱯᱟᱲᱦᱟᱣᱮᱫ ᱠᱚᱣᱟ ᱠᱚ ᱤᱝᱨᱮᱡᱤ ᱵᱟᱝᱞᱟ ᱵᱷᱩᱜᱳᱞ ᱤᱛᱤᱦᱟᱥ ᱚᱝᱠᱚ ᱚᱱᱟ ᱠᱚ ᱯᱟᱲᱦᱟᱣᱮᱫ ᱠᱣᱟ ᱟᱨᱦᱚᱸ ᱠᱷᱮᱞᱟ ᱫᱷᱩᱞᱟ ᱦᱚᱪᱚᱭᱮᱫ ᱠᱚᱣᱟ ᱠᱚ ᱟᱨ ᱱᱚᱰᱮᱱᱤᱡ ᱢᱟᱥᱴᱟᱨ ᱟᱹᱰᱤᱜᱮ ᱢᱚᱡᱟᱭ ᱟᱹᱰᱤ ᱢᱚᱡᱟᱭ ᱱᱚᱜᱼᱚᱭ ᱜᱤᱫᱽᱨᱟᱹ ᱠᱚ ᱤᱥᱠᱩᱞ ᱠᱚ ᱵᱟᱠᱚ ᱪᱟᱞᱟᱜ ᱠᱷᱟᱡ ᱦᱤᱡᱩᱜ ᱟᱭ ᱚᱲᱟᱜ ᱚᱲᱟᱜ ᱚᱲᱟᱜ ᱠᱷᱚᱡ ᱜᱤᱫᱽᱨᱟᱹᱭ ᱦᱚᱦᱚ ᱠᱟᱛᱮᱜ ᱮ ᱤᱫᱤ ᱠᱚᱣᱟ ᱟᱨᱮ ᱪᱮᱫ ᱦᱚᱪᱚ ᱠᱚᱣᱟ ᱢᱚᱡᱽ ᱜᱮ ᱪᱮᱫ ᱟᱠᱚᱣᱟᱭ ᱞᱟᱹᱭ ᱟᱠᱚᱣᱟᱭ ᱚᱠᱚᱭ ᱠᱚᱨᱮᱱ ᱜᱤᱫᱽᱨᱟᱹ ᱵᱟᱠᱚ ᱪᱟᱞᱟᱜ ᱠᱟᱱᱟ ᱚᱲᱟᱜ ᱨᱮᱱ ᱦᱚᱲ ᱠᱚᱭ ᱦᱚᱦᱚ ᱤᱫᱤ ᱠᱚᱣᱟ ᱟᱨᱮ ᱞᱟᱹᱭ ᱠᱚᱣᱟᱭ ᱡᱮ ᱯᱟᱲᱦᱟᱜ ᱯᱮ ᱯᱟᱲᱦᱟᱣ ᱦᱚᱪᱚ ᱠᱚᱯᱮ ᱢᱚᱡᱽ ᱛᱮ ᱯᱟᱲᱦᱟᱜ ᱟᱠᱚ ᱡᱮᱱᱚ ᱢᱚᱡᱽ ᱛᱮ ᱦᱚᱦᱚ ᱠᱟᱛᱮᱫ ᱯᱟᱲᱦᱟᱣ ᱦᱚᱪᱚ ᱠᱚᱣᱟ ᱯᱟᱲᱦᱟᱣ ᱦᱚᱸ ᱢᱚᱡᱜᱮ ᱯᱟᱲᱦᱟᱣ ᱮᱜ ᱠᱚᱣᱟ ᱟᱹᱰᱤ ᱢᱚᱡᱽ ᱮ ᱤᱭᱟᱹᱭᱮᱜ ᱠᱚᱣᱟ ᱧᱮᱞ ᱮᱜ ᱠᱚᱣᱟ